ᱯᱟᱹᱦᱤᱞ ᱫᱚ ᱵᱮᱝᱠ ᱨᱮ ᱯᱚᱭᱥᱟ ᱵᱚᱱ ᱡᱚᱢᱟᱭᱮᱫ ᱠᱟᱱ ᱛᱟᱸᱦᱮᱱ ᱡᱟᱸᱦᱟ ᱵᱮᱝᱠ ᱨᱮ ᱯᱚᱭᱥᱟᱵᱚᱱ ᱡᱚᱢᱟᱭᱟᱵᱚᱱ ᱚᱱᱰᱮ ᱠᱷᱚᱱ ᱜᱮᱵᱚᱵ ᱛᱩᱞᱟᱹᱣᱮᱫ ᱛᱟᱸᱦᱮᱱᱟ ᱱᱮᱛᱟᱨ ᱫᱚ ᱟᱭᱢᱟ ᱱᱤᱭᱚᱢ ᱵᱚᱫᱚᱞ ᱟᱠᱟᱱᱟ ᱤᱱᱴᱟᱨᱱᱮᱴ ᱢᱟᱫᱽᱫᱷᱚᱢ ᱛᱮᱜᱮ ᱯᱷᱳᱱ ᱯᱮ ᱛᱮᱦᱚᱸ ᱯᱚᱭᱥᱟ ᱠᱩᱞ ᱜᱟᱱᱚᱜ ᱠᱟᱱᱟ ᱟᱨ ᱯᱷᱚᱱ ᱯᱮ ᱛᱮᱜᱮ ᱡᱟᱸᱦᱟᱱᱟᱜ ᱡᱤᱱᱤᱥ ᱠᱚ ᱦᱟᱛᱟᱣ ᱥᱟᱱᱟ ᱠᱟᱱᱟ ᱚᱱᱟᱠᱚ ᱡᱤᱱᱤᱥ ᱦᱚᱢ ᱦᱟᱛᱟᱣ ᱫᱟᱲᱮᱭᱟᱜᱼᱟ ᱯᱷᱳᱱ ᱯᱮ ᱛᱮᱜᱮ ᱤᱞᱮᱠᱴᱤᱨᱤᱠ ᱵᱤᱞ ᱦᱚᱸ ᱡᱚᱢᱟᱜᱼᱟ ᱟᱨ ᱦᱟᱛᱨᱮ ᱯᱚᱭᱥᱟ ᱵᱟᱹᱱᱩᱜ ᱨᱮᱦᱚᱸ ᱯᱳᱱ ᱯᱮ ᱛᱮᱜᱮ ᱡᱚᱛᱚ ᱠᱟᱹᱢᱤ ᱮᱢ ᱟ